ᱦᱮᱸ ᱦᱮᱞᱳ ᱦᱮᱸ ᱫᱤ ᱤᱧ ᱞᱟᱹᱭᱮᱜ ᱛᱟᱦᱮᱱᱤᱧ ᱰᱟᱠᱛᱟᱨ ᱤᱫᱤ ᱛᱚᱢ ᱞᱟᱹᱭᱫᱟ ᱦᱮᱸ ᱤᱧ ᱮᱱᱟᱱ ᱤᱧ ᱯᱷᱳᱱ ᱞᱮᱫᱟ ᱟᱫᱚ ᱵᱟᱢ ᱛᱟᱦᱮᱸ ᱠᱟᱱᱟ ᱡᱟᱹᱱᱤᱡ ᱠᱷᱟᱱ ᱚᱱᱟᱛᱮ ᱟᱨᱠᱤ ᱠᱟᱛᱷᱟ ᱵᱟᱝ ᱦᱩᱭ ᱞᱮᱱᱟ ᱟᱫᱚ ᱱᱤᱛᱚᱜ ᱮᱢ ᱯᱷᱳᱱ ᱠᱟᱜ ᱠᱷᱟᱡ ᱱᱟᱯᱟᱭ ᱜᱮᱭᱟ ᱛᱳ ᱤᱧᱤᱧ ᱞᱟᱹᱭᱮᱜ ᱛᱟᱦᱮᱸᱜ ᱟᱞᱮ ᱟᱛᱳᱨᱮᱱ ᱥᱟᱶᱛᱮ ᱤᱧ ᱟᱭᱳ ᱦᱚᱸ ᱟᱡᱟᱨ ᱨᱮᱭ ᱯᱟᱲᱟᱣ ᱠᱟᱱᱟ ᱚᱱᱟ ᱠᱷᱟᱹᱛᱤᱨ ᱛᱤᱧ ᱞᱟᱹᱭᱮᱜ ᱛᱟᱦᱮᱸᱜ ᱟᱯᱮ ᱦᱚᱥᱯᱤᱴᱟᱞᱨᱮ ᱪᱮᱫ ᱞᱮᱠᱟᱯᱮ ᱮᱜ ᱧᱮᱞᱮᱜ ᱠᱚᱣᱟ ᱪᱤᱠᱤᱛᱥᱟ ᱨᱮᱱᱟᱜ ᱮᱜ ᱨᱟᱹᱯᱩᱫ ᱨᱚᱪᱚᱫ ᱨᱮᱫᱚ ᱟᱯᱮ ᱫᱚ ᱪᱮᱫᱠᱟ ᱫᱚᱦᱚ ᱠᱚᱣᱟ ᱟᱨᱠᱤ ᱨᱩᱣᱟᱹ ᱟᱨᱠᱤ ᱨᱩᱜᱤᱛᱤᱧ ᱤᱭᱟᱹ ᱦᱮᱸ ᱟᱨ ᱰᱮᱝᱜᱩ ᱨᱮᱱᱟᱜ ᱪᱮᱫ ᱞᱮᱠᱟ ᱥᱩᱵᱤᱫᱷᱟ ᱢᱮᱱᱟᱜᱼᱟ ᱚᱱᱟ ᱟᱡᱟᱨ ᱵᱟᱵᱚᱛ ᱦᱮᱸ ᱟᱨ ᱡᱚᱱᱰᱤᱥ ᱵᱟᱵᱚᱫ ᱛᱤᱧ ᱞᱟᱹᱭᱮᱜ ᱛᱟᱸᱦᱮᱜ ᱟᱞᱮ ᱟᱹᱛᱩᱨᱮ ᱢᱤᱫᱦᱚᱲ ᱢᱮᱱᱟᱭᱟ ᱮᱱᱠᱷᱟᱱ ᱫᱚ ᱪᱟᱞᱟᱣ ᱠᱚᱜᱼᱟᱭ ᱟᱯᱮᱭᱟᱜ ᱦᱚᱥᱯᱤᱴᱟᱞᱛᱮ ᱦᱮᱸ ᱟᱨ ᱮᱴᱟᱜ ᱮᱴᱟᱜ ᱚᱱᱠᱟᱱ ᱡᱟᱸᱦᱟᱢ ᱞᱟᱹᱭ ᱠᱮᱜ ᱮᱢ ᱦᱟᱢᱟᱞ ᱦᱚᱲᱢᱚ ᱟᱹᱭᱩ ᱠᱚᱣᱟᱜ ᱚᱱᱠᱟᱱᱟᱜ ᱟᱱᱟᱴ ᱟᱸᱡᱷᱟᱴ ᱵᱮᱯᱟᱨᱨᱮ ᱚ ᱦᱮᱸ ᱦᱮᱸ ᱟᱞᱮ ᱵᱟᱨᱯᱮ ᱦᱚᱲᱞᱮ ᱪᱟᱞᱟᱜ ᱞᱟᱹᱜᱤᱫ ᱚᱱᱟᱛᱮ ᱟᱨᱠᱤ ᱯᱷᱳᱱ ᱦᱩᱭ ᱞᱮᱱᱟ ᱴᱷᱤᱠ ᱜᱮᱭᱟ